ᱥᱮᱹᱵᱷᱤᱝᱥ ᱠᱨᱤᱢᱥ ᱚᱠᱟᱴᱟᱜ ᱤᱧ ᱵᱮᱵᱚᱦᱟᱨᱮᱫ ᱠᱟᱱ ᱥᱮ ᱚᱠᱟᱴᱟᱜ ᱤᱧ ᱠᱤᱨᱤᱧ ᱟᱹᱜᱩ ᱠᱟᱜᱼᱟ ᱚᱱᱟᱫᱚ ᱮᱠᱫᱚᱢ ᱵᱟᱝ ᱴᱷᱤᱠ ᱠᱟᱱᱟ ᱥᱮ ᱥᱮᱵᱷ ᱥᱚᱢᱚᱭ ᱦᱚᱸ ᱴᱷᱤᱠ ᱴᱷᱟᱠ ᱵᱟᱝ ᱥᱮᱹᱵᱷᱚᱜ ᱠᱟᱱ ᱛᱤᱧᱟ ᱟᱨ ᱢᱤᱫ ᱥᱮᱫᱛᱮ ᱠᱨᱤᱢ ᱨᱮ ᱚᱠᱟ ᱞᱮᱠᱟᱱᱟᱜ ᱠᱮᱹᱢᱤᱠᱮᱹᱞ ᱪᱚᱠᱚ ᱞᱟᱜᱟᱣ ᱠᱟᱜᱼᱟ ᱤᱧᱟᱹᱜ ᱤᱥᱠᱤᱱ ᱦᱚᱸ ᱯᱷᱩᱞᱟᱹᱜ ᱠᱟᱱᱟ ᱢᱟᱡᱷᱮ ᱢᱟᱡᱷᱮ ᱛᱳ ᱱᱚᱣᱟ ᱥᱮᱹᱵᱷᱤᱝ ᱠᱨᱤᱢ ᱫᱚ ᱵᱚᱱᱫᱚ ᱠᱟᱜ ᱜᱮ ᱫᱚᱨᱠᱟᱨ ᱥᱮ ᱮᱴᱟᱜ ᱦᱚᱲ ᱦᱚᱸ ᱵᱟᱝ ᱵᱮᱵᱮᱵᱚᱦᱟᱨ ᱞᱮᱠᱷᱟᱡ ᱦᱚᱸ ᱴᱷᱤᱠᱟ ᱠᱟᱨᱚᱱ ᱡᱮ ᱱᱚᱣᱟ ᱵᱤᱵᱷᱤᱱᱱᱚ ᱨᱚᱠᱚᱢ ᱢᱟᱱᱮ ᱪᱟᱢᱲᱟ ᱨᱮ ᱯᱩᱥᱨᱤ ᱞᱮᱠᱟᱭ ᱨᱟᱠᱟᱵ ᱦᱚᱪᱚᱭᱮᱫᱟ ᱟᱫᱚ ᱱᱚᱣᱟ ᱠᱨᱤᱢ ᱫᱚ ᱮᱴᱟᱜ ᱦᱚᱲ ᱦᱚᱸ ᱵᱟᱝ ᱵᱮᱵᱚᱦᱟᱨ ᱜᱮ ᱴᱷᱤᱠ ᱠᱟᱱᱟ